ᱯᱚᱱᱨᱚᱭ ᱱᱚᱵᱷᱮᱢᱵᱚᱨ ᱟᱴᱷᱨᱚᱥᱚ ᱯᱚᱪᱟᱛᱛᱚᱨ ᱥᱟᱞᱨᱮ ᱵᱤᱨᱥᱟ ᱢᱩᱱᱰᱟᱣᱟᱜ ᱡᱟᱱᱟᱢ ᱦᱩᱭ ᱞᱮᱱᱟ ᱛᱤᱨᱤᱥᱮ ᱡᱩᱱ ᱦᱩᱞ ᱢᱟᱦᱟ ᱥᱳᱞᱞᱳᱭ ᱵᱳᱭᱥᱟᱹᱠ ᱩᱱᱤᱥᱥᱚ ᱪᱟᱨ ᱥᱟᱞᱨᱮ ᱥᱟᱹᱫᱷᱩ ᱨᱟᱢᱪᱟᱸᱫᱽ ᱢᱩᱨᱢᱩᱣᱟᱜ ᱡᱟᱱᱟᱢ ᱢᱟᱦᱟ ᱫᱚ ᱯᱟᱸᱪᱮᱭ ᱢᱮ ᱩᱱᱤᱥᱥᱚ ᱯᱟᱸᱪ ᱯᱚᱸᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱞᱨᱮ ᱵᱷᱟᱨᱚᱛ ᱨᱮᱭᱟᱜ ᱥᱚᱝᱵᱤᱫᱷᱟᱱ ᱨᱮ ᱥᱟᱱᱛᱟᱲᱤ ᱯᱟᱹᱨᱥᱤ ᱤᱨᱟᱹᱞ ᱟᱱᱟᱜ ᱴᱷᱟᱶ ᱮ ᱧᱟᱢ ᱞᱮᱜᱼᱟ